ᱪᱟᱥ ᱟᱵᱟᱫ ᱠᱚᱨᱮ ᱫᱚ ᱱᱚᱝᱠᱟ ᱱᱚᱝᱠᱟᱛᱮ ᱵᱟᱛᱟᱣ ᱫᱚᱦᱚ ᱦᱩᱭ ᱠᱟᱱᱟ ᱥᱤᱡᱮᱱ ᱨᱮ ᱫᱟᱜ ᱫᱚᱨᱠᱟᱨᱟ ᱫᱟᱜ ᱡᱟᱹᱨᱩᱲᱟ ᱥᱤᱡᱮᱱ ᱨᱮ ᱵᱟᱭ ᱫᱟᱜ ᱮᱫᱟ ᱚᱥᱚᱢᱟᱹᱭ ᱨᱮᱫᱚ ᱫᱤᱱᱨᱮ ᱨᱮ ᱡᱟᱦᱟ ᱪᱟᱥ ᱟᱵᱟᱫ ᱠᱚ ᱦᱩᱭᱩᱜ ᱜᱮᱭᱟ ᱥᱮ ᱱᱤᱡᱮᱛᱮ ᱥᱩᱵᱤᱫᱟ ᱢᱚᱛᱳ ᱫᱟᱜ ᱮᱢ ᱠᱟᱛᱮ ᱪᱟᱥ ᱟᱵᱟᱫ ᱦᱩᱭᱩᱜ ᱠᱟᱱᱟ ᱟᱨ ᱪᱟᱥ ᱟᱵᱟᱫ ᱠᱚᱨᱮ ᱦᱚᱸ ᱯᱷᱚᱥᱚᱞ ᱠᱚᱦᱚᱸᱭ ᱠᱷᱚᱛᱤᱭᱮᱜ ᱠᱟᱱ ᱜᱮᱭᱟᱭ ᱯᱮᱨᱮᱡᱚᱜ ᱠᱟᱱ ᱜᱮᱭᱟ ᱟᱨ ᱮᱱ ᱨᱮᱦᱚᱸ ᱚᱱᱟ ᱠᱚ ᱠᱷᱚᱱ ᱵᱟᱧᱪᱟᱣ ᱞᱟᱹᱜᱤᱫ ᱛᱮ ᱟᱨᱦᱚᱸ ᱢᱚᱡᱽᱛᱮ ᱡᱚᱛᱱᱚ ᱠᱟᱛᱮ ᱪᱟᱥ ᱟᱵᱟᱫ ᱞᱟᱜᱟᱣ ᱠᱟᱛᱮ ᱫᱟᱜ ᱠᱚ ᱞᱟᱜᱟᱣ ᱠᱟᱛᱮ ᱮᱱ ᱨᱮᱦᱚᱸ ᱚᱱᱟ ᱠᱚ ᱠᱷᱚᱱ ᱵᱟᱧᱪᱟᱣ ᱠᱟᱛᱮ ᱠᱷᱚᱛᱤ ᱜᱮ ᱡᱟᱹᱥᱛᱤ ᱦᱩᱭᱩᱜ ᱠᱟᱱᱟ ᱟᱨ ᱟᱹᱰᱤ ᱟᱸᱴ ᱨᱟᱵᱟᱝ ᱦᱚᱭ ᱵᱷᱟᱨᱰᱩ ᱟᱨᱮᱞ ᱡᱟᱹᱲᱤ ᱨᱮᱦᱚᱸ ᱮᱱᱨᱮᱦᱚᱸ ᱚᱱᱟ ᱠᱚᱛᱮ ᱦᱚᱭ ᱵᱟᱹᱲᱤᱡᱟ ᱮᱱ ᱨᱮᱦᱚᱸ ᱚᱱᱟ ᱠᱚ ᱠᱷᱚᱡ ᱦᱚᱸ ᱵᱟᱧᱪᱟᱣ ᱦᱩᱭᱩᱜᱼᱟ ᱪᱮᱫᱟᱜ ᱥᱮ ᱵᱟᱝ ᱵᱟᱧᱪᱟᱣ ᱞᱮᱠᱷᱟᱡ ᱢᱟ ᱪᱮᱫ ᱮᱢ ᱡᱚᱢᱟ ᱪᱤᱠᱟᱛᱮᱢ ᱵᱟᱧᱪᱟᱜᱼᱟ ᱪᱟᱥ ᱟᱵᱟᱫ ᱡᱩᱫᱤ ᱟᱢ ᱵᱟᱧᱪᱟᱣᱟ ᱵᱟᱢ ᱵᱟᱢ ᱡᱚᱛᱱᱚᱭᱟ ᱥᱟᱢᱱᱮ ᱨᱮ ᱫᱟᱜ ᱵᱟᱢ ᱮᱢᱟᱜᱼᱟ ᱟᱨᱟᱢᱟᱜ ᱛᱤᱱ ᱡᱚᱠᱷᱮᱡ ᱫᱟᱜ ᱡᱟᱹᱨᱩᱲᱟᱢᱟ ᱩᱱ ᱥᱚᱢᱚᱭ ᱦᱚᱸ ᱥᱮᱨᱢᱟ ᱠᱷᱚᱡ ᱵᱟᱭ ᱫᱟᱜᱟ ᱚᱱᱟ ᱞᱟᱹᱜᱤᱫ ᱛᱮ ᱱᱤᱡᱮ ᱛᱮᱜᱮ ᱫᱟᱜ ᱮᱢᱟᱜ ᱞᱟᱜᱟᱜᱼᱟ ᱥᱮ ᱥᱮᱨᱢᱟ ᱠᱷᱚᱱᱟᱜ ᱟᱨᱮᱞ ᱥᱮ ᱦᱚᱭ ᱵᱷᱟᱹᱨᱰᱩ ᱛᱮ ᱪᱟᱥ ᱟᱵᱟᱫ ᱨᱟᱹᱯᱩᱫ ᱨᱮᱦᱚᱸᱭ ᱪᱮᱫ ᱮᱢ ᱢᱮᱱᱟ ᱚᱱᱟ ᱫᱚ ᱵᱟᱝ ᱵᱟᱝ ᱮᱢ ᱫᱟᱲᱮᱭᱟᱜᱼᱟ ᱚᱱᱟ ᱠᱚᱫᱚ ᱠᱷᱚᱡ ᱫᱚ ᱵᱟᱧᱪᱟᱣ ᱚᱱᱟ ᱫᱚ ᱠᱟᱱ ᱜᱮᱭᱟ ᱟᱡ ᱡᱩᱫᱤᱭ ᱢᱮᱱᱟ ᱵᱟᱹᱲᱤᱡᱟᱹᱧ ᱵᱟᱹᱲᱤᱡᱟᱭ ᱛᱚᱵᱮ ᱫᱚ ᱚᱱᱟ ᱫᱚ ᱦᱚᱭ ᱦᱩᱰᱩᱨ ᱵᱤᱡᱽᱞᱤ ᱠᱷᱚᱱᱫᱚ ᱵᱟᱝ ᱮᱢ ᱵᱟᱧᱪᱟᱣ ᱫᱟᱲᱮᱭᱟᱜᱼᱟ ᱛᱚᱵᱮ ᱠᱷᱚᱨᱟ ᱠᱚ ᱱᱚᱣᱟ ᱠᱚ ᱠᱷᱚᱱᱫᱚ ᱵᱟᱧᱪᱟᱣ ᱨᱮᱭᱟᱜ ᱫᱚ ᱥᱩᱵᱤᱫᱷᱟ ᱢᱮᱱᱟᱜ ᱜᱮᱭᱟ ᱠᱤ ᱟᱢ ᱱᱤᱡᱮ ᱛᱮᱜᱮ ᱫᱟᱜ ᱮᱢ ᱮᱢᱟᱣᱫᱟ ᱚᱱᱟ ᱠᱚ ᱠᱷᱚᱱ ᱵᱟᱧᱪᱟᱣ ᱫᱟᱲᱮᱭᱟᱜᱼᱟ ᱟᱨ ᱚᱱᱟ ᱫᱚ ᱞᱤᱠᱷᱚᱱ ᱨᱮ ᱪᱮᱫ ᱞᱮᱠᱟ ᱪᱟᱸᱫᱳ ᱟᱡ ᱮᱢᱮᱱᱟ ᱚᱱᱟ ᱞᱮᱠᱟ ᱛᱮᱜᱮᱭ ᱚᱱᱟ ᱡᱩᱫᱤ ᱪᱟᱥ ᱟᱵᱟᱫ ᱪᱟᱥ ᱮ ᱵᱟᱧᱪᱟᱣ ᱠᱷᱟᱡ ᱫᱚ ᱵᱟᱧᱪᱟᱣ ᱠᱮᱫᱟ ᱵᱟᱝᱠᱷᱟᱱ ᱫᱚ ᱪᱤᱠᱟᱭᱟᱢ ᱛᱤᱱᱟᱹᱜ ᱜᱟᱱ ᱵᱟᱧᱪᱟᱣ ᱥᱟᱨᱮᱡ ᱠᱟᱱᱟ ᱚᱱᱟ ᱠᱚᱜᱮ ᱚᱱᱟ ᱠᱚᱜᱮ ᱡᱚᱛᱱᱚ ᱚᱱᱟ ᱠᱚᱜᱮ ᱡᱚᱛᱱᱚ ᱠᱟᱛᱮ ᱰᱷᱮᱨ ᱧᱚᱜ ᱥᱟᱨ ᱥᱩᱱᱩᱢ ᱠᱚ ᱮᱢ ᱠᱟᱛᱮ ᱫᱟᱜ ᱠᱚ ᱮᱢ ᱠᱟᱛᱮ ᱵᱟᱧᱪᱟᱣ ᱦᱩᱭᱩᱜᱼᱟ ᱟᱨ ᱱᱚᱝᱠᱟ ᱟᱸᱡᱷᱟᱴ ᱧᱮᱞᱚᱜ ᱨᱮᱦᱚᱸ ᱠᱷᱚᱨᱟ ᱠᱚᱥᱮ ᱠᱷᱚᱨᱟ ᱠᱚᱥᱮ ᱰᱩᱢᱟᱹ ᱠᱚ ᱫᱤᱱ ᱦᱤᱡᱩᱜ ᱠᱟᱱ ᱨᱮᱦᱚᱸ ᱮᱱᱨᱮᱦᱚᱸ ᱠᱷᱮᱛᱤ ᱡᱟᱹᱥᱛᱤ ᱦᱩᱭᱩᱜ ᱠᱟᱱ ᱜᱮᱭᱟ ᱥᱮ ᱪᱟᱹᱥᱤ ᱠᱟᱹᱢᱤ ᱦᱚᱲ ᱠᱚᱦᱚᱸ ᱠᱚ ᱟᱭᱢᱟ ᱠᱚ ᱟᱭᱢᱟ ᱠᱚ ᱪᱮᱥᱴᱟᱭᱮᱫᱟ ᱡᱮ ᱠᱤ ᱟᱠᱚᱣᱟᱜ ᱚᱱᱟ ᱪᱟᱥ ᱟᱵᱟᱫ ᱯᱷᱚᱥᱚᱞ ᱢᱚᱡᱽ ᱛᱮ ᱦᱩᱭᱩᱜᱚᱜ ᱛᱟᱠᱚ ᱢᱟ ᱟᱮᱨ ᱢᱟᱱᱮ ᱟᱞᱮ ᱚᱠᱚᱭ ᱪᱟᱥ ᱠᱟᱫᱟ ᱵᱟᱝ ᱟᱭᱟᱜ ᱡᱚᱢ ᱦᱚᱸ ᱦᱩᱭᱩᱜ ᱢᱟ ᱥᱮ ᱠᱤ ᱠᱤᱨᱤᱧ ᱟᱹᱠᱷᱨᱤᱧ ᱠᱚᱦᱚᱸ ᱦᱩᱭᱩᱜᱚᱜ ᱛᱟᱭ ᱢᱟ ᱠᱤ ᱟᱭᱟᱜ ᱡᱚᱢ ᱠᱷᱚᱱ ᱡᱩᱫᱤ ᱵᱟᱹᱲᱛᱤ ᱞᱮᱱᱠᱷᱟᱱ ᱛᱟᱦᱚᱞᱮ ᱠᱤᱨᱤᱧ ᱟᱹᱠᱷᱨᱤᱧ ᱠᱟᱛᱮ ᱟᱨᱡᱩᱫᱤ ᱟᱹᱠᱷᱨᱤᱧ ᱠᱷᱟᱱ ᱛᱚᱵᱮ ᱟᱨᱦᱚᱸ ᱟᱭᱟᱜ ᱚᱲᱟᱜ ᱨᱮᱱ ᱦᱚᱲ ᱢᱟᱠᱚ ᱡᱚᱢᱮᱜ ᱠᱟᱱᱜᱮ ᱚᱱᱟ ᱥᱟᱶᱛᱮ ᱟᱡ ᱮᱴᱟᱜ ᱦᱚᱲ ᱦᱚᱸᱭ ᱮᱴᱟᱜ ᱦᱚᱲᱦᱚᱸ ᱜᱚᱲᱚᱭ ᱮᱢᱟ ᱠᱟᱫᱮᱜᱮ ᱚᱱᱟ ᱠᱚ ᱚᱠᱚᱭ ᱮᱴᱟᱜ ᱫᱤᱥᱚᱢ ᱨᱮᱱ ᱚᱠᱟ ᱡᱟᱭᱜᱟ ᱠᱚᱨᱮᱜ ᱵᱟᱠᱚ ᱪᱟᱥ ᱟᱵᱟᱫᱚᱜ ᱠᱟᱱᱟ ᱚᱱᱛᱮ ᱠᱚ ᱚᱱᱟ ᱯᱷᱚᱥᱚᱞ ᱠᱚ ᱪᱟᱞᱟᱜ ᱠᱟᱱᱟ ᱛᱚ ᱛᱷᱚᱲᱟᱜᱟᱱ ᱩᱱᱠᱩ ᱦᱚᱸ ᱥᱩᱵᱤᱫᱟ ᱠᱚ ᱧᱟᱢᱟ ᱚᱱᱟ ᱞᱮᱠᱟᱛᱮ ᱠᱷᱚᱨᱟ ᱠᱷᱚᱱ ᱠᱷᱚᱡ ᱦᱚᱸ ᱥᱮ ᱰᱩᱵᱟᱹ ᱠᱷᱚᱡ ᱦᱚᱸ ᱰᱩᱵᱟᱹ ᱠᱷᱚᱡ ᱦᱚᱸ ᱤᱭᱟᱹ ᱵᱟᱧᱪᱟᱣ ᱫᱚᱦᱚ ᱨᱮᱭᱟᱜ ᱪᱮᱥᱴᱟ ᱟᱨᱠᱤ ᱜᱤᱨᱟᱹᱥ ᱤᱭᱟᱹ ᱢᱟᱱᱮ ᱜᱤᱨᱟᱹᱥᱟᱜ ᱜᱩᱱᱟᱹᱱ ᱪᱤᱱ ᱛᱮᱠᱚ ᱛᱟᱦᱮᱸ ᱢᱟ ᱚᱱᱟᱜᱮ ᱪᱤᱱᱛᱟᱹ ᱫᱷᱟᱨᱟ ᱛᱟᱦᱮᱱ ᱛᱟᱭᱟ ᱛᱟᱦᱮᱱ ᱠᱟᱱᱟ ᱚᱠᱚᱭ ᱡᱩᱫᱤᱪᱟᱥ ᱟᱵᱟᱫᱚᱜᱼᱟ ᱩᱱᱤ ᱢᱟ ᱚᱱᱟᱜᱮ ᱪᱤᱱᱛᱟᱹ ᱫᱷᱟᱨᱟ ᱛᱟᱦᱮᱱ ᱛᱟᱭᱟ ᱟᱨᱠᱤ ᱪᱮᱫ ᱞᱮᱠᱟᱱ ᱪᱟᱥ ᱞᱮᱠᱷᱟᱡ ᱥᱮ ᱪᱮᱫ ᱞᱮᱠᱟᱧ ᱟᱵᱟᱫ ᱞᱮᱠᱷᱟᱱ ᱤᱧ ᱰᱷᱮᱨ ᱯᱷᱚᱥᱚᱞᱤᱧ ᱨᱟᱠᱟᱵᱽ ᱫᱟᱲᱮᱭᱟᱜᱼᱟ ᱟᱨ ᱪᱮᱫ ᱞᱮᱠᱟ ᱫᱟᱜ ᱠᱚ ᱮᱢᱟᱜ ᱦᱩᱭᱩᱜᱼᱟ ᱥᱮ ᱪᱮᱫ ᱞᱮᱠᱟ ᱛᱤᱱ ᱛᱤᱱ ᱡᱚᱠᱷᱚᱱ ᱚᱠᱟ ᱞᱮᱠᱟᱱ ᱯᱷᱚᱥᱚᱞ ᱪᱟᱥ ᱞᱮᱠᱷᱟᱡ ᱢᱟᱱᱮ ᱤᱧᱟᱹᱜ ᱢᱚᱡᱽ ᱥᱩᱵᱤᱫᱟ ᱦᱩᱭᱩᱜᱼᱟ ᱥᱮ ᱡᱮᱢᱚᱱ ᱱᱚᱰᱮ ᱦᱩᱭ ᱠᱟᱱᱟ ᱡᱮ ᱟᱨᱮᱞ ᱥᱮ ᱨᱟᱵᱟᱝ ᱥᱮ ᱰᱩᱢᱩ ᱥᱮ ᱟᱨᱮᱞ ᱫᱟᱜ ᱠᱚ ᱱᱤᱭᱟᱹ ᱠᱚ ᱠᱷᱚᱱ ᱯᱷᱚᱥᱚᱞ ᱵᱟᱧᱪᱟᱣ ᱪᱤᱠᱟᱛᱮ ᱦᱩᱭᱩᱜᱼᱟ ᱛᱚ ᱚᱱᱟᱫᱚ ᱱᱚᱣᱟᱜᱮ ᱚᱠᱚᱭ ᱠᱚ ᱪᱟᱥ ᱟᱵᱟᱫ ᱠᱱ ᱩᱱᱠᱩᱣᱟᱜ ᱢᱟ ᱱᱚᱣᱟ ᱠᱚ ᱢᱟᱱᱮ ᱛᱷᱚᱲᱟ ᱜᱟᱱ ᱪᱤᱱᱛᱟᱹ ᱠᱚ ᱦᱮᱱᱟᱜ ᱛᱟᱠᱚ ᱜᱮᱭᱟ ᱱᱤᱭᱟᱹ ᱥᱤᱡᱤᱱ ᱨᱮ ᱞᱟᱜᱟᱣ ᱞᱮᱠᱷᱟᱡ ᱛᱟᱦᱚᱞᱮ ᱤᱧᱟᱹᱜ ᱱᱚᱣᱟ ᱠᱚ ᱥᱮᱨᱢᱟ ᱨᱮ ᱛᱷᱚᱲᱟ ᱠᱚᱢ ᱧᱚᱜ ᱦᱚᱭ ᱦᱩᱰᱩᱨ ᱵᱤᱡᱽᱞᱤ ᱫᱟᱜ ᱟᱭ ᱛᱟᱦᱚᱞᱮ ᱤᱧ ᱱᱤᱭᱟᱹ ᱞᱟᱦᱟ ᱧᱚᱜ ᱨᱤᱧ ᱞᱟᱜᱟᱣᱟ ᱩᱱ ᱥᱚᱢᱚᱭ ᱡᱮᱱᱚ ᱤᱧᱟᱹᱜ ᱚᱱᱟ ᱯᱷᱚᱥᱚᱞ ᱨᱮ ᱟᱨᱮᱞ ᱠᱚ ᱵᱟᱭ ᱧᱟᱢ ᱛᱤᱧ ᱦᱩᱰᱩᱨ ᱟᱨᱮᱞ ᱠᱚ ᱯᱷᱚᱥᱚᱞ ᱡᱮᱱᱚ ᱵᱟᱝ ᱵᱟᱹᱲᱤᱡᱚᱜ ᱞᱟᱹᱜᱤᱫ ᱛᱮ ᱞᱟᱦᱟ ᱧᱚᱜ ᱨᱮ ᱪᱮᱥᱴᱟᱭᱟᱭ ᱪᱟᱥ ᱟᱵᱟᱫᱚᱜ ᱨᱮᱭᱟᱜ ᱛᱚᱵᱮ ᱠᱷᱟᱱ ᱜᱮ ᱵᱟᱧᱪᱟᱜ ᱛᱟᱭᱟ ᱯᱷᱚᱥᱚᱞ ᱛᱟᱦᱚᱞᱮ ᱰᱷᱮᱨ ᱧᱚᱜ ᱮ ᱧᱟᱢᱟ ᱡᱮᱢᱚᱱ ᱡᱚᱱᱰᱨᱟ ᱫᱚ ᱠᱷᱚᱨᱟ ᱫᱤᱱ ᱠᱟᱱ ᱜᱮᱭᱟ ᱥᱮ ᱜᱩᱦᱩᱢ ᱫᱚ ᱠᱷᱚᱨᱟ ᱫᱤᱱ ᱨᱮᱜᱮ ᱪᱟᱥ ᱟᱵᱟᱫ ᱫᱚ ᱦᱩᱭᱩᱜᱼᱟ ᱡᱮᱢᱚᱱ ᱡᱚᱱᱰᱨᱟ ᱦᱚᱸ ᱡᱩᱫᱤ ᱟᱢ ᱠᱚᱢ ᱛᱟᱭᱱᱚᱢ ᱧᱚᱜ ᱮᱢ ᱨᱚᱦᱚᱭ ᱞᱮᱠᱷᱟᱱ ᱛᱚᱵᱮ ᱟᱢ ᱟᱸᱫᱷᱤ ᱥᱮ ᱟᱨᱮᱞ ᱚᱱᱟ ᱠᱚᱭ ᱧᱟᱢ ᱛᱤᱭᱳᱜᱟ ᱡᱮᱢᱚᱱ ᱩᱱᱠᱩ ᱧᱮᱞᱛᱮ ᱮᱰᱮᱠᱷᱟᱱ ᱛᱟᱦᱚᱞᱮ ᱯᱷᱚᱥᱚᱞ ᱠᱚ ᱱᱚᱥᱴᱚᱭᱟ ᱵᱟᱹᱲᱤᱡᱟ ᱵᱟᱢ ᱴᱟᱠᱟ ᱫᱟᱲᱮᱭᱟᱜᱼᱟ ᱚᱱᱠᱟ ᱵᱟᱢ ᱧᱟᱢᱟ ᱟᱭᱢᱟ ᱰᱷᱮᱨ ᱠᱷᱚᱛᱤᱜᱼᱟ ᱟᱨᱡᱩᱫᱤ ᱚᱠᱚᱭ ᱡᱩᱫᱤᱢ ᱢᱮᱱ ᱞᱮᱠᱷᱟᱡ ᱟᱢ ᱵᱟᱢ ᱵᱟᱲᱟᱭᱟ ᱱᱤᱭᱟᱹ ᱠᱚ ᱥᱤᱡᱤᱱ ᱢᱟᱭ ᱟᱨᱮᱞ ᱫᱟᱜᱟᱭ ᱥᱮ ᱵᱤᱡᱽᱞᱤ ᱦᱚᱭ ᱦᱩᱰᱩᱨᱼᱟ ᱟᱸᱫᱷᱮ ᱠᱚᱭ ᱧᱟᱢᱟ ᱛᱟᱦᱚᱞᱮ ᱚᱱᱟ ᱠᱚ ᱫᱤᱥᱟᱹ ᱠᱟᱛᱮ ᱢᱟ ᱟᱢ ᱢᱚᱡᱽ ᱛᱮᱢ ᱢᱮᱱᱮᱫ ᱠᱷᱟᱡ ᱪᱟᱥ ᱟᱵᱟᱫ ᱨᱮᱭᱟᱜ ᱥᱮ ᱟᱭᱢᱟ ᱦᱚᱲ ᱜᱚᱲᱚ ᱠᱚ ᱜᱚᱲᱚ ᱛᱮᱠᱤ ᱤᱧ ᱢᱟᱱᱮ ᱰᱷᱮᱨ ᱧᱚᱜ ᱤᱧ ᱤᱧᱟᱹᱜ ᱡᱚᱢ ᱠᱷᱚᱡ ᱵᱟᱹᱲᱛᱤᱧ ᱪᱟᱥ ᱟᱵᱟᱫ ᱞᱮᱠᱷᱟᱡ ᱛᱟᱦᱚᱞᱮ ᱤᱧ ᱟᱹᱠᱷᱨᱤᱧ ᱤᱧ ᱫᱚ ᱡᱟᱜᱮ ᱯᱚᱭᱥᱟ ᱠᱚ ᱤᱢᱟᱹᱧᱟ ᱤᱱᱟᱹᱜᱮ ᱤᱧᱟᱹᱜ ᱫᱚ ᱞᱟᱵᱽ ᱟᱨ ᱮᱴᱟᱜ ᱦᱚᱲᱤᱧ ᱡᱚᱢ ᱦᱚᱪᱚᱭᱮᱜ ᱠᱚᱣᱟ ᱟᱭᱟᱜ ᱛᱟᱦᱚᱞᱮ ᱚᱱᱟ ᱫᱚ ᱢᱤᱫᱴᱮᱡ ᱫᱚ ᱡᱮ ᱯᱚᱭᱥᱟ ᱛᱮ ᱥᱮ ᱤᱱᱠᱟ ᱛᱮ ᱠᱟᱨᱚᱱ ᱤᱱᱠᱟ ᱛᱮᱦᱚᱸ ᱪᱤᱠᱟᱢ ᱪᱤᱠᱟᱢ ᱜᱚᱲᱚ ᱟᱭᱟ ᱡᱮᱢᱚᱱ ᱤᱧ ᱠᱷᱟᱴᱟᱜ ᱠᱟᱱ ᱠᱷᱟᱡ ᱡᱚᱢᱤ ᱩᱱ ᱥᱚᱢᱚᱭ ᱛᱚ ᱩᱱᱤ ᱵᱟᱝ ᱮ ᱜᱚᱲᱚ ᱟᱹᱫᱤᱧ ᱛᱟᱦᱮᱸᱜ ᱚᱱᱟ ᱞᱮᱠᱟ ᱛᱮᱜᱮ ᱛᱷᱚᱲᱟ ᱜᱟᱱ ᱫᱚ ᱤᱧᱦᱚᱸ ᱯᱚᱭᱥᱟ ᱫᱚ ᱤᱢᱟᱹᱧ ᱜᱮᱭᱟ ᱥᱮ ᱛᱟᱦᱚᱞᱮ ᱥᱮ ᱜᱚᱲᱚ ᱠᱚᱫᱚ ᱦᱩᱭᱩᱜᱼᱟ ᱚᱱᱮ ᱚᱱᱠᱟᱛᱮ ᱵᱟᱧᱪᱟᱣ ᱦᱩᱭᱩᱜ ᱠᱟᱱᱟ ᱛᱟᱦᱚᱞᱮ ᱟᱨᱮᱞ ᱫᱟᱜ ᱠᱷᱚᱡ ᱦᱚᱸ ᱵᱟᱧᱪᱟᱜᱼᱟ ᱥᱮ ᱟᱸᱫᱷᱮ ᱠᱷᱚᱡ ᱦᱚᱸ ᱵᱟᱧᱪᱟᱜᱼᱟ ᱡᱚᱱᱰᱨᱟ ᱠᱷᱚᱱ ᱦᱚᱸ ᱟᱨ ᱡᱮᱢᱚᱱ ᱩᱱ ᱥᱚᱢᱚᱭ ᱜᱨᱟᱢᱤ ᱦᱳᱲᱳ ᱠᱚᱨᱮ ᱦᱚᱸ ᱩᱱ ᱥᱚᱢᱚᱭ ᱫᱚ ᱵᱟᱭ ᱤᱭᱟᱹᱭᱟ ᱵᱟᱭ ᱫᱟᱜᱟ ᱵᱟᱭ ᱫᱟᱜᱟ ᱥᱮᱨᱢᱟ ᱠᱷᱚᱡ ᱫᱟᱜ ᱡᱩᱫᱤ ᱵᱟᱢ ᱧᱟᱢᱟ ᱚᱱᱟᱛᱮ ᱱᱤᱡᱮ ᱛᱮᱜᱮ ᱚᱱᱟ ᱠᱚᱦᱚᱸ ᱫᱟᱜ ᱮᱢᱟᱜ ᱞᱟᱜᱟᱜᱼᱟ ᱢᱚᱴᱚᱨ ᱛᱮ ᱟᱨᱮᱡ ᱠᱟᱛᱮ ᱥᱮ ᱢᱮᱥᱤᱱ ᱛᱮ ᱟᱨᱮᱡ ᱠᱟᱛᱮ ᱟᱞᱮ ᱫᱚ ᱜᱟᱰᱟ ᱫᱷᱟᱨᱮ ᱥᱮ ᱵᱩᱨᱩ ᱫᱷᱟᱨᱮ ᱠᱚᱨᱮ ᱢᱟ ᱵᱟᱹᱱᱩᱜ ᱞᱮᱭᱟ ᱵᱩᱨᱩ ᱠᱷᱚᱡ ᱫᱟᱜ ᱞᱮ ᱨᱟᱠᱟᱵᱟ ᱥᱮ ᱟᱹᱜᱩᱭᱟ ᱥᱮ ᱜᱟᱰᱟ ᱠᱷᱚᱡ ᱫᱟᱜ ᱞᱮ ᱨᱟᱠᱟᱵᱟ ᱚᱱᱠᱟ ᱥᱩᱵᱤᱫᱟ ᱠᱚᱫᱚ ᱵᱟᱹᱱᱩᱜᱼᱟ ᱚᱱᱟ ᱥᱩᱵᱤᱫᱟ ᱢᱟ ᱵᱟᱹᱱᱩᱜ ᱛᱮ ᱟᱞᱮ ᱱᱮᱛᱟᱨ ᱫᱚ ᱢᱚᱴᱚᱨ ᱥᱮ ᱢᱮᱹᱥᱤᱱ ᱢᱮᱹᱥᱤᱱ ᱛᱮᱠᱷᱟᱱ ᱫᱚ ᱰᱤᱡᱮᱞ ᱠᱚᱛᱮ ᱜᱮ ᱫᱟᱜ ᱨᱟᱠᱟᱵ ᱦᱩᱭᱩᱜᱼᱟ ᱰᱤᱡᱮ ᱥᱩᱱᱩᱢ ᱠᱚᱛᱮ ᱜᱮ ᱪᱟᱹᱞᱩ ᱠᱟᱛᱮ ᱜᱮ ᱢᱮᱹᱥᱤᱱ ᱟᱨ ᱡᱩᱫᱤ ᱢᱚᱴᱚᱨ ᱥᱮ ᱢᱟᱨᱥᱟᱞ ᱛᱮ ᱫᱟᱜ ᱮᱢᱟ ᱠᱷᱟᱡ ᱛᱟᱦᱚᱞᱮ ᱫᱚ ᱚᱱᱟ ᱫᱚ ᱢᱟᱱᱮ ᱠᱟᱨᱮᱱᱴ ᱛᱮᱜᱮ ᱪᱟᱞᱟᱜ ᱠᱟᱱᱟ ᱚᱱᱟ ᱛᱮᱜᱮ ᱮᱢ ᱫᱟᱲᱮᱭᱟᱜᱼᱟ ᱟᱨ ᱞᱟᱦᱟᱛᱮ ᱞᱮᱠᱟᱫᱚ ᱚᱱᱠᱟᱫᱚ ᱰᱚᱠᱟ ᱠᱚᱛᱮ ᱟᱨᱮᱡ ᱵᱟᱝ ᱦᱩᱭᱩᱜ ᱠᱟᱱᱟ ᱱᱚᱣᱟ ᱠᱚ ᱠᱷᱚᱱ ᱠᱷᱚᱨᱟ ᱠᱚ ᱠᱷᱚᱱ ᱫᱚ ᱱᱚᱣᱟ ᱠᱚ ᱞᱟᱹᱜᱤᱫ ᱛᱮᱜᱮ ᱥᱩᱵᱤᱫᱟ ᱧᱮᱞᱚᱜᱚᱜ ᱠᱟᱱᱟ ᱯᱷᱚᱥᱚᱞ ᱨᱮ ᱟᱨ ᱟᱨᱮᱞ ᱠᱚ ᱠᱷᱚᱱ ᱫᱚ ᱩᱱᱟᱹᱜ ᱵᱟᱧᱪᱟᱣ ᱠᱚᱨᱮᱱᱟᱜ ᱫᱚ ᱚᱱᱟᱫᱚ ᱩᱱᱟᱹᱜ ᱫᱚ ᱵᱟᱹᱱᱩᱜᱼᱟ ᱚᱱᱟᱫᱚ ᱠᱷᱟᱹᱞᱤ ᱢᱤᱫᱴᱮᱱ ᱟᱢ ᱡᱩᱫᱤᱢ ᱵᱟᱧᱪᱟᱣ ᱫᱟᱲᱮᱭᱟᱜ ᱠᱷᱟᱡ ᱛᱚ ᱞᱟᱦᱟ ᱨᱮᱢ ᱪᱟᱥ ᱫᱟᱲᱮᱭᱟᱜ ᱠᱷᱟᱡ ᱛᱟᱦᱚᱞᱮ ᱜᱮᱢ ᱵᱟᱧᱪᱟᱣ ᱫᱟᱲᱮᱭᱟᱜᱼᱟ ᱟᱨ ᱵᱟᱝᱠᱷᱟᱱ ᱫᱚ ᱚᱱᱟᱫᱚ ᱪᱟᱸᱫᱳᱣᱟᱜ ᱞᱤᱠᱷᱚᱱ ᱟᱡ ᱪᱮᱫ ᱞᱮᱠᱟᱭ ᱢᱮᱱᱟ ᱡᱩᱫᱤ ᱢᱮᱱᱟ ᱡᱩᱫᱤᱭ ᱢᱮᱱᱟ ᱢᱟᱱᱮ ᱩᱪᱟᱹᱲᱟᱹᱧ ᱛᱟᱦᱚᱞᱮ ᱫᱚ ᱚᱱᱟ ᱩᱱᱤ ᱢᱮᱱ ᱞᱮᱠᱟᱜᱮ ᱦᱩᱭᱩᱜᱼᱟ ᱟᱢ ᱡᱩᱫᱤ ᱞᱟᱦᱟᱨᱮ ᱵᱟᱢ ᱪᱟᱥ ᱟᱵᱟᱫ ᱫᱟᱲᱮᱭᱟᱫᱟ ᱛᱟᱦᱚᱞᱮ ᱚᱱᱟ ᱥᱤᱡᱤᱱ ᱠᱟᱱᱟ ᱡᱮᱢᱚᱱ ᱢᱟᱢᱮ ᱟᱨᱮᱞ ᱫᱟᱜ ᱠᱚᱦᱚᱸ ᱢᱟᱱᱮ ᱚᱥᱚᱢᱟᱹᱭ ᱨᱮᱫᱚ ᱵᱟᱭ ᱵᱟᱭ ᱫᱟᱜᱟ ᱚᱱᱟᱫᱚ ᱤᱭᱟᱹ ᱥᱚᱢᱚᱭ ᱜᱮ ᱢᱟᱱᱮ ᱡᱮᱢᱚᱱ ᱦᱚᱭ ᱟᱸᱫᱷᱤ ᱩᱱ ᱥᱚᱢᱚᱭ ᱜᱮ ᱡᱟᱹᱥᱛᱤ ᱦᱚᱭ ᱫᱟᱜᱟᱭ ᱥᱮ ᱩᱱ ᱥᱚᱢᱚᱭ ᱢᱟ ᱢᱤᱫᱴᱮᱱ ᱥᱤᱡᱤᱱ ᱠᱟᱱᱟ ᱥᱟᱨᱟ ᱵᱚᱪᱷᱚᱨ ᱛᱚ ᱵᱟᱭ ᱦᱚᱭ ᱟᱸᱫᱷᱤᱭᱟ ᱥᱮ ᱵᱟᱭ ᱟᱨᱮᱞᱟ ᱛᱤᱱ ᱡᱚᱠᱷᱚᱡ ᱵᱚᱨᱥᱟ ᱦᱤᱡᱩᱜᱼᱟ ᱩᱱ ᱥᱚᱢᱚᱭ ᱜᱮ ᱟᱨᱮᱞ ᱠᱚᱦᱚᱸ ᱦᱤᱡᱩᱜᱼᱟ ᱟᱨ ᱛᱤᱱ ᱡᱚᱠᱷᱚᱡ ᱟᱹᱫᱷᱤ ᱥᱤᱡᱮᱱ ᱠᱟᱱᱟ ᱩᱱ ᱥᱚᱢᱚᱭ ᱜᱮ ᱟᱸᱫᱷᱮ ᱠᱚᱫᱚ ᱦᱤᱡᱩᱜᱼᱟ ᱚᱱᱮ ᱚᱱᱠᱟ ᱛᱮᱜᱮ ᱚᱱᱟ ᱠᱚ ᱠᱷᱚᱱ ᱡᱩᱫᱤ ᱚᱠᱚᱭ ᱠᱷᱮᱛᱤ ᱜᱤᱨᱚᱥᱛᱤᱜ ᱠᱟᱱᱟ ᱩᱱᱤ ᱫᱚ ᱵᱷᱟᱜᱮ ᱛᱮᱜᱮᱭ ᱵᱟᱲᱟᱭᱟ ᱢᱚᱡᱽ ᱛᱮᱜᱮ ᱵᱟᱲᱟᱭᱟ ᱚᱠᱟ ᱠᱚᱫᱚ ᱚᱠᱟ ᱠᱚ ᱥᱤᱡᱤᱱ ᱪᱮᱫ ᱞᱮᱠᱟ ᱦᱩᱭᱩᱜᱼᱟ ᱚᱠᱟ ᱠᱚ ᱥᱤᱡᱤᱱᱮ ᱟᱨᱮᱞ ᱫᱟᱜᱟ ᱚᱠᱟ ᱠᱚ ᱥᱤᱡᱮᱱᱮ ᱟᱸᱫᱷᱤᱭᱟ ᱟᱨ ᱚᱱᱟᱠᱚ ᱜᱱᱟᱹᱱ ᱪᱤᱱᱛᱟᱹ ᱵᱷᱟᱵᱽᱱᱟ ᱠᱟᱛᱮ ᱜᱮ ᱩᱭᱦᱟᱹᱨ ᱠᱟᱛᱮ ᱜᱮ ᱩᱱᱠᱩ ᱵᱟᱧᱪᱟᱣ ᱨᱮᱭᱟᱜ ᱠᱚ ᱢᱮᱱᱠᱷᱟᱱ ᱫᱚ ᱠᱚ ᱵᱟᱧᱪᱟᱣ ᱨᱮᱭᱟᱜ ᱠᱚ ᱢᱮᱱᱠᱷᱟᱱ ᱫᱚ ᱩᱱᱠᱩ ᱫᱚ ᱞᱟᱦᱟ ᱧᱚᱜ ᱨᱮᱠᱚ ᱪᱟᱥ ᱟᱵᱟᱫᱟ ᱥᱮ ᱛᱟᱭᱚᱢ ᱧᱚᱜ ᱨᱮ ᱡᱩᱫᱤ ᱚᱱᱟᱫᱚ ᱥᱤᱡᱤᱱ ᱵᱟᱝ ᱦᱩᱭᱩᱜ ᱠᱷᱟᱡ ᱛᱟᱦᱚᱞᱮ ᱯᱟᱥᱮᱡ ᱦᱚᱭᱛᱳ ᱞᱟᱦᱟ ᱧᱚᱜ ᱱᱟ ᱞᱟᱦᱟ ᱧᱚᱜ ᱱᱟ ᱵᱟᱭ ᱧᱮᱞ ᱛᱤᱭᱳᱜ ᱞᱮᱫᱟ ᱚᱱᱠᱟ ᱦᱩᱭ ᱫᱟᱲᱮᱭᱟᱜᱼᱟ ᱥᱮᱜᱼᱮ ᱱᱤᱛᱚᱜ ᱤᱧ ᱞᱟᱜᱟᱣ ᱞᱮᱠᱷᱟᱡ ᱧᱟᱢ ᱟᱭ ᱛᱚᱵᱮ ᱛᱷᱚᱲᱟ ᱛᱟᱭᱚᱢ ᱧᱚᱜ ᱤᱧ ᱞᱟᱜᱟᱣᱟ ᱚᱱᱟ ᱦᱚᱸ ᱦᱩᱭᱩᱜᱼᱟ ᱛᱟᱭᱚᱢ ᱧᱚᱜ ᱤᱧ ᱢᱮᱱ ᱞᱮᱠᱷᱟᱡ ᱛᱟᱦᱚᱞᱮ ᱠᱟᱹᱴᱤᱡ ᱜᱮ ᱛᱟᱦᱮᱸ ᱞᱮᱱᱟ ᱠᱟᱹᱴᱤᱡ ᱜᱮ ᱛᱟᱦᱮᱸ ᱞᱮᱱᱟ ᱵᱟᱠᱷᱟᱡ ᱫᱚ ᱩᱱᱟᱹᱜ ᱞᱚᱥᱠᱟᱱ ᱵᱟᱝ ᱦᱩᱭᱩᱜᱼᱟ ᱡᱩᱫᱤ ᱞᱟᱹᱴᱩ ᱩᱛᱟᱹᱨ ᱞᱮᱱᱠᱷᱟᱱ ᱢᱟ ᱛᱟᱦᱚᱞᱮ ᱚᱱᱟ ᱢᱟ ᱮᱠᱫᱚᱢ ᱯᱨᱟᱭ ᱨᱟᱹᱯᱩᱫ ᱩᱛᱟᱹᱨᱟ ᱚᱱᱮ ᱚᱱᱠᱟ ᱞᱮᱠᱟᱛᱮ ᱚᱱᱟ ᱠᱚ ᱠᱚ ᱵᱟᱧᱪᱟᱣ ᱫᱚᱦᱚ ᱫᱟᱲᱮᱭᱟᱜᱼᱟ